ᱱᱤᱛᱚᱜ ᱫᱚ ᱢᱩᱬᱩᱫ ᱢᱮᱰᱤᱭᱟ ᱞᱮᱠᱟᱛᱮ ᱟᱞᱮ ᱟᱵᱚ ᱟᱛᱳ ᱫᱤᱥᱚᱢ ᱪᱮ ᱵᱟᱡᱟᱨ ᱡᱟᱦᱟᱸ ᱨᱮᱜᱮ ᱱᱤᱛᱚᱜ ᱫᱚ ᱴᱮᱞᱤᱵᱷᱤᱥᱚᱱ ᱥᱟᱶᱛᱮ ᱱᱤᱛᱚᱜ ᱫᱚ ᱢᱳᱵᱟᱭᱤᱞ ᱰᱤᱡᱤᱴᱟᱞ ᱥᱟᱢᱟᱡᱤᱠ ᱵᱮᱱᱟᱣ ᱠᱮᱜᱼᱟ ᱟᱨ ᱢᱳᱵᱟᱭᱤᱞ ᱛᱮᱜᱮ ᱱᱤᱛᱚᱜ ᱫᱚ ᱡᱟᱦᱟᱸ ᱞᱮᱠᱟᱱ ᱟᱹᱵᱤᱱᱟᱜ ᱨᱟᱹᱥᱠᱟᱹ ᱠᱷᱚᱵᱚᱨ ᱪᱮ ᱵᱟᱹᱲᱤᱡ ᱠᱷᱚᱵᱚᱨ ᱡᱚᱛᱚᱣᱟᱜ ᱵᱤᱱ ᱞᱟᱹᱭ ᱫᱟᱲᱮᱭᱟᱜ ᱠᱟᱱᱟ ᱢᱤᱰᱤᱭᱟ ᱛᱮᱜᱮ ᱟᱨ ᱥᱳᱥᱟᱞ ᱢᱤᱰᱤᱭᱟ ᱨᱮᱱᱟᱜ ᱱᱤᱛᱚᱜ ᱡᱟᱦᱟᱸ ᱞᱮᱠᱟ ᱯᱷᱮᱥᱮᱵᱩᱠ ᱦᱩᱭᱮᱱᱟ ᱟᱹᱵᱤᱱᱟᱜ ᱴᱩᱭᱤᱴ ᱦᱩᱭᱮᱱᱟ ᱟᱹᱵᱤᱱᱟᱜ ᱤᱭᱟᱹ ᱦᱩᱭᱱᱟ ᱮᱢᱟᱱ ᱛᱮᱢᱟᱱ ᱚᱱᱟ ᱫᱚ ᱢᱳᱵᱟᱭᱤᱞ ᱛᱮᱜᱮ ᱜᱚᱴᱟ ᱯᱟᱥᱱᱟᱜ ᱠᱟᱱᱟ ᱟᱨ ᱱᱤᱛᱚᱜ ᱢᱳᱵᱟᱭᱤᱞ ᱩᱱᱟᱹᱜ ᱰᱷᱮᱨ ᱵᱚᱨᱫᱟᱱᱮ ᱮᱢ ᱟᱠᱟᱫᱟ ᱪᱟᱸᱫᱚ ᱵᱚᱸᱜᱟ ᱪᱮ ᱟᱵᱚ ᱪᱟᱸᱫᱚ ᱵᱚᱸᱜᱟ ᱞᱮᱠᱟ ᱵᱚᱸᱜᱟᱼᱵᱳᱨᱳ ᱠᱚ ᱞᱮᱠᱟ ᱵᱚᱱ ᱜᱟᱞᱢᱟᱨᱟᱣ ᱫᱟᱲᱮᱭᱟᱜ ᱠᱟᱱᱟ ᱵᱚᱸᱜᱟᱼᱵᱳᱨᱳ ᱫᱚ ᱡᱟᱣ ᱫᱚ ᱞᱩᱛᱩᱨ ᱨᱮᱫᱚ ᱵᱟᱝ ᱠᱚ ᱨᱚᱨᱚᱲᱟ ᱚᱱᱠᱟᱜᱮ ᱱᱤᱛᱚᱜ ᱫᱚ ᱢᱳᱵᱟᱭᱤᱞ ᱨᱮᱠᱚ ᱦᱤᱡᱩᱜ ᱠᱟᱱᱟ ᱢᱳᱵᱟᱭᱤᱞ ᱛᱮ ᱟᱵᱚ ᱫᱚ ᱫᱤᱥᱚᱢ ᱯᱟᱨᱚᱢ ᱫᱤᱥᱚᱢ ᱨᱮᱱ ᱦᱚᱲ ᱥᱟᱞᱟᱜ ᱵᱚᱱ ᱜᱟᱯᱟᱞ ᱢᱟᱨᱟᱣ ᱫᱟᱲᱮᱭᱟᱜ ᱠᱟᱱᱟ ᱟᱵᱚᱣᱟᱜ ᱫᱚ ᱱᱤᱛᱚᱜ ᱫᱚ ᱢᱮᱱ ᱜᱟᱱᱚᱜᱼᱟ ᱢᱳᱵᱟᱭᱤᱞ ᱜᱮ ᱱᱤᱛᱚᱜ ᱫᱚ ᱟᱵᱚᱣᱟᱜ ᱫᱚ ᱜᱚᱲᱚ ᱢᱤᱰᱤᱭᱟ ᱵᱚᱱ ᱢᱮᱛᱟᱜᱼᱟ ᱱᱤᱛᱚᱜ ᱫᱚ ᱢᱳᱵᱟᱭᱤᱞ ᱜᱮ ᱟᱵᱚᱣᱟᱜ ᱫᱚ ᱜᱚᱲᱚ ᱢᱤᱰᱤᱭᱟ ᱠᱟᱱᱟᱭ